ᱱᱚᱰᱮ ᱵᱟᱥᱴᱮᱱᱰ ᱢᱮᱱᱟᱜ ᱜᱮᱭᱟ ᱟᱫᱚ ᱚᱱᱟ ᱠᱚ ᱵᱟᱥᱴᱮᱱᱰ ᱥᱚᱢᱚᱭ ᱢᱮᱱᱟᱜᱼᱟ ᱥᱟᱛ ᱵᱟᱡᱮ ᱠᱚ ᱟᱹᱜᱩᱭᱟ ᱟᱫᱚ ᱞᱮ ᱪᱟᱞᱟᱜ ᱜᱮᱭᱟ ᱵᱟᱥᱴᱮᱱᱰ ᱫᱚᱞᱮ ᱚᱱᱠᱟ ᱡᱚᱛᱚ ᱦᱚᱲ ᱟᱭᱢᱟ ᱢᱮᱱᱟᱜ ᱠᱚᱣᱟ ᱚᱸᱰᱮ ᱜᱮ ᱟᱞᱮ ᱞᱮ ᱫᱮᱡᱚᱜᱼᱟ ᱢᱟᱱᱮ ᱵᱟᱥᱴᱮᱱᱰ ᱨᱮ ᱚᱱᱠᱟ ᱵᱟᱥᱴᱮᱱᱰ ᱦᱩᱱᱟᱹᱝ ᱵᱟᱥ ᱟᱹᱰᱤ ᱵᱷᱤᱲ ᱜᱮ ᱛᱟᱦᱮᱱᱟ ᱟᱫᱚ ᱟᱵᱟᱨ ᱴᱮᱢᱯᱩᱢ ᱵᱷᱟᱲᱟᱭᱟ ᱴᱮᱢᱯᱩ ᱵᱷᱟᱲᱟ ᱦᱚᱸ ᱤᱭᱟᱹ ᱚᱱᱟ ᱠᱚ ᱢᱮᱱ ᱞᱮᱠᱟ ᱤᱫᱤ ᱢᱟᱭ ᱤᱫᱤ ᱢᱮᱜᱮᱭᱟ ᱟᱫᱚ ᱟᱭᱢᱟᱭ ᱦᱟᱛᱟᱣ ᱛᱟᱢᱟ ᱵᱟᱥ ᱨᱮᱭ ᱦᱟᱛᱟᱣ ᱛᱟᱢᱟ ᱵᱤᱥ ᱴᱟᱠᱟ ᱟᱨ ᱴᱮᱢᱯᱩᱢ ᱵᱷᱟᱲᱟᱭ ᱠᱷᱟᱱ ᱦᱟᱛᱟᱣ ᱛᱟᱢᱟᱭ ᱮᱠᱥᱚ ᱜᱟᱱ ᱮ ᱦᱟᱛᱟᱣᱟ ᱟᱫᱚ ᱚᱱᱟ ᱠᱚ ᱵᱷᱟᱹᱜᱤ ᱛᱟᱦᱮᱱ ᱠᱷᱟᱱ ᱫᱚ ᱜᱟᱹᱰᱤ ᱦᱟᱛᱟᱣ ᱞᱮᱠᱷᱟᱱ ᱴᱷᱤᱠᱚᱜ ᱜᱮᱭᱟ ᱟᱫᱚ ᱜᱟᱹᱰᱤᱢ ᱦᱟᱛᱟᱣᱟ ᱴᱷᱤᱠ ᱜᱮᱭᱟ ᱟᱫᱚ ᱢᱚᱱᱮ ᱠᱮᱫᱟ ᱢᱮᱱᱠᱷᱟᱱ ᱰᱟᱦᱟᱨ ᱠᱚᱫᱚ ᱰᱟᱦᱟᱨ ᱠᱚ ᱵᱟᱹᱲᱤᱡ ᱜᱮ ᱛᱟᱦᱮᱱᱟ ᱟᱫᱚ ᱚᱱᱟ ᱤᱭᱟᱹᱛᱮ ᱜᱟᱹᱰᱤ ᱦᱟᱛᱟᱣ ᱦᱚᱸ ᱵᱟᱞᱮ ᱢᱮᱱ ᱮᱫᱟ

ᱟᱫᱚ ᱜᱟᱹᱰᱤ ᱞᱮ ᱦᱟᱛᱟᱣᱟ ᱜᱟᱹᱰᱤᱢ ᱦᱟᱛᱟᱣ ᱠᱷᱟᱱ ᱥᱩᱵᱤᱫᱷᱟ ᱵᱚᱞᱮ ᱡᱟᱦᱟᱸ ᱥᱮᱫ ᱮᱢ ᱪᱟᱞᱟᱜᱼᱟ ᱢᱮᱱ ᱫᱟᱲᱮᱭᱟᱜᱼᱟᱢ ᱵᱚᱞᱮ ᱦᱟᱸᱰᱮᱧ ᱪᱟᱞᱟᱜᱼᱟ ᱚᱱᱛᱮᱢ ᱪᱟᱞᱟᱣ ᱫᱟᱲᱮᱭᱟᱜ ᱜᱮᱭᱟ ᱢᱮᱱᱠᱷᱟᱱ ᱵᱟᱥ ᱨᱮᱫᱚ ᱚᱱᱠᱟ ᱫᱚ ᱵᱟᱝ ᱦᱩᱭᱩᱜ ᱟᱛᱚ ᱟᱨ ᱚᱱᱟ ᱴᱮᱢᱯᱩ ᱛᱮ ᱜᱟᱹᱰᱤ ᱫᱚᱢ ᱵᱷᱟᱲᱟ ᱞᱮᱠᱷᱟᱱ ᱦᱚᱸ ᱢᱮᱱᱟᱭ ᱥᱮᱢ ᱛᱤᱸᱜᱩᱭᱮᱭᱟ ᱵᱚᱞᱮ ᱟᱫᱚ ᱚᱱᱟ ᱜᱟᱹᱰᱤ ᱥᱮ ᱯᱚᱭᱥᱟ ᱟᱭᱢᱟᱭ ᱦᱟᱛᱟᱣ ᱛᱟᱢᱟ ᱚᱱᱟᱜᱮ ᱜᱟᱹᱰᱤᱢ ᱦᱟᱛᱟᱣ ᱠᱷᱟᱱ ᱫᱚ ᱵᱚᱞᱮ ᱦᱮᱸ ᱢᱟ ᱜᱟᱹᱰᱤᱢ ᱦᱟᱛᱟᱣ ᱠᱷᱟᱱ ᱴᱷᱤᱠᱚᱜ ᱜᱮᱭᱟ ᱵᱚᱞᱮ